ᱦᱮᱸ ᱤᱧ ᱛᱤᱦᱤᱧ ᱜᱟᱯᱟ ᱠᱚᱞ ᱨᱮᱭᱟᱜ ᱫᱟᱜ ᱤᱧ ᱧᱟᱢᱮᱫ ᱠᱟᱱ ᱜᱮᱭᱟ ᱚᱱᱟ ᱠᱷᱟᱹᱛᱤᱨ ᱛᱮ ᱛᱤᱦᱤᱧ ᱜᱟᱯᱟᱫᱚ ᱟᱹᱰᱤ ᱵᱮᱥ ᱜᱮ ᱵᱩᱡᱷᱟᱹᱜ ᱠᱟᱱᱟ ᱟᱨ ᱞᱟᱦᱟ ᱛᱮᱫᱚ ᱫᱟᱜ ᱵᱟᱝ ᱧᱟᱢᱚᱜ ᱠᱟᱱ ᱛᱟᱦᱮᱸᱱᱟ ᱠᱚᱞ ᱠᱷᱚᱱᱟᱜ ᱚᱱᱟ ᱛᱮ ᱟᱹᱰᱤ ᱡᱷᱟᱹᱞ ᱪᱟᱞᱟᱜ ᱦᱩᱭᱩᱜ ᱠᱟᱱ ᱛᱟᱦᱮᱸᱱᱟ ᱧᱩᱭ ᱫᱟᱜ ᱟᱹᱜᱩᱭ ᱞᱟᱹᱜᱤᱫ ᱚᱠᱟ ᱫᱚ ᱟᱹᱰᱤ ᱡᱷᱟᱹᱞ ᱨᱮ ᱛᱟᱦᱮᱸᱱ ᱠᱷᱟᱡ ᱡᱟᱦᱟᱸ ᱜᱟᱰᱟ ᱠᱤᱢᱵᱟ ᱡᱟᱦᱟᱸ ᱨᱮ ᱫᱟᱜ ᱡᱷᱟᱨᱱᱟᱜᱼᱟ ᱚᱸᱰᱮ ᱠᱷᱚᱱᱟᱜ ᱧᱩᱭ ᱫᱟᱜ ᱦᱚᱸ ᱟᱹᱜᱩᱭ ᱦᱩᱭᱩᱜ ᱠᱟᱱ ᱛᱟᱦᱮᱸᱱᱟ ᱟᱨ ᱛᱤᱦᱤᱧ ᱜᱟᱯᱟ ᱫᱚ ᱠᱚᱞ ᱫᱟᱜ ᱧᱟᱢ ᱠᱷᱟᱹᱛᱤᱨ ᱛᱮ ᱟᱹᱰᱤ ᱵᱮᱥ ᱜᱮ ᱵᱩᱡᱷᱟᱹᱜ ᱠᱟᱱᱟ ᱟᱨ ᱠᱚᱞ ᱨᱮᱭᱟᱜ ᱫᱟᱜ ᱦᱚᱸ ᱟᱹᱰᱤ ᱥᱟᱯᱷᱟ ᱥᱮ ᱟᱹᱰᱤ ᱢᱚᱸᱡᱽ ᱜᱮ ᱩᱰᱩᱝᱚᱜ ᱠᱟᱱᱟ ᱟᱹᱰᱤ ᱢᱚᱸᱡ ᱩᱰᱩᱝᱚᱜ ᱠᱟᱱ ᱠᱷᱟᱹᱛᱤᱨ ᱛᱮ ᱵᱟᱹᱲᱜᱤ ᱠᱚᱨᱮ ᱛᱷᱚᱲᱟ ᱪᱟᱥ ᱦᱚᱸ ᱞᱟᱜᱟᱣ ᱦᱩᱭᱩᱜ ᱠᱟᱱᱟ ᱡᱚᱢ ᱧᱩ ᱨᱮᱭᱟᱜ ᱛᱷᱚᱲᱟ ᱥᱚᱵᱡᱤ ᱚᱱᱟ ᱠᱚᱦᱚᱸ ᱞᱟᱦᱟᱣ ᱦᱩᱭᱩᱜ ᱠᱟᱱᱟ ᱚᱱᱟ ᱛᱮ ᱠᱚᱞ ᱨᱮᱭᱟᱜ ᱫᱟᱜ ᱧᱟᱢ ᱠᱟᱛᱮ ᱦᱚᱸ ᱟᱹᱰᱤ ᱩᱯᱚᱠᱤᱨᱤᱛᱚ ᱦᱩᱭ ᱟᱠᱟᱱᱟ